ᱢᱤᱫᱴᱟᱱ ᱨᱮᱥᱴᱩᱨᱮᱱᱴ ᱨᱮ ᱪᱟᱞᱟᱣ ᱠᱟᱛᱮᱜ ᱚᱰᱟᱨ ᱤᱧ ᱮᱢ ᱤᱧ ᱪᱟᱞᱟᱣ ᱱᱟ ᱚᱸᱰᱮ ᱢᱮᱱᱮᱡᱟᱨ ᱢᱚᱦᱟᱥᱚᱭ ᱤᱧ ᱢᱮᱛᱟ ᱫᱮᱭᱟ ᱢᱚᱦᱟᱥᱚᱭ ᱤᱧ ᱫᱚ ᱚᱲᱟᱜ ᱨᱮ ᱟᱭᱢᱟ ᱯᱮᱥᱟᱨ ᱥᱩᱜᱟᱨ ᱨᱩᱜᱤ ᱢᱮᱱᱟᱜ ᱠᱚᱛᱤᱧᱟ ᱤᱧ ᱦᱚᱸ ᱢᱤᱫᱴᱟᱝ ᱥᱩᱜᱟᱨ ᱨᱩᱜᱤ ᱠᱟᱹᱱᱟᱹᱧ ᱚᱱᱟ ᱞᱟᱹᱜᱤᱫᱛᱮ ᱡᱚᱢᱟᱜ ᱮᱢ ᱵᱮᱱᱟᱣ ᱤᱧᱟᱹ ᱛᱚ ᱚᱱᱟ ᱠᱚᱫᱚ ᱪᱤᱱᱤ ᱵᱩᱞᱩᱝ ᱢᱚᱥᱞᱟ ᱠᱚᱢᱮᱢ ᱞᱟᱜᱟᱣᱼᱟ ᱟᱨ ᱚᱱᱟ ᱡᱚᱢᱟᱜ ᱠᱚ ᱦᱩᱭ ᱞᱮᱱᱠᱷᱟᱡ ᱤᱧᱟᱹᱜ ᱚᱲᱟᱜ ᱮᱢ ᱯᱳᱪᱷᱟᱣ ᱦᱚᱴᱚ ᱠᱟᱜᱼᱟ ᱯᱮᱢᱮᱱᱴ ᱟᱢ ᱥᱟᱱᱟᱢ ᱤᱧ ᱢᱮᱴᱟᱣ ᱦᱚᱴᱚ ᱟᱢᱟ ᱟᱨ ᱵᱮᱞᱟ ᱵᱟᱨᱚᱴᱟ ᱥᱚᱢᱚᱭ ᱡᱮᱱᱚ ᱤᱧᱟᱹᱜ ᱚᱲᱟᱜᱛᱮ ᱡᱚᱢᱟᱜ ᱪᱟᱞᱟᱜ ᱥᱮ ᱚᱸᱰᱮ ᱚᱲᱟᱜ ᱨᱮᱢ ᱯᱳᱪᱷᱟᱣ ᱦᱚᱴᱚ ᱞᱮᱠᱷᱟᱡ ᱤᱧ ᱨᱮᱱ ᱯᱨᱮᱥᱟᱨ ᱥᱩᱜᱟᱨ ᱨᱩᱜᱤ ᱤᱧ ᱦᱚᱸ ᱚᱲᱟᱜᱨᱮ ᱫᱩᱲᱩᱵᱽ ᱠᱟᱛᱮᱜ ᱢᱚᱡᱽ ᱛᱮᱞᱮ ᱡᱚᱢ ᱫᱟᱲᱮᱭᱟᱜᱼᱟ